ᱛᱮᱦᱮᱧ ᱡᱮᱢᱚᱱ ᱯᱚᱞᱴᱨᱤ ᱫᱚᱦᱚ ᱠᱟᱛᱮ ᱤᱭᱟᱹ ᱚᱲᱟᱜ ᱵᱷᱤᱛᱨᱤ ᱨᱮ ᱡᱟᱹᱞᱤ ᱨᱮ ᱛᱟᱦᱮᱸ ᱠᱟᱛᱮ ᱛᱮᱦᱮᱧ ᱢᱤᱫᱴᱟᱝ ᱜᱷᱚᱴᱚᱱᱟ ᱦᱩᱭᱮᱱᱟ ᱚᱱᱠᱟ ᱜᱮ ᱤᱧ ᱯᱮᱲᱟ ᱯᱩᱨᱵᱚ ᱚᱲᱟᱜ ᱤᱧ ᱪᱟᱞᱟᱣ ᱮᱱᱟ ᱚᱲᱟᱜ ᱨᱮ ᱦᱚᱲ ᱠᱚ ᱛᱟᱦᱮᱱᱟ ᱩᱱᱠᱩ ᱠᱚ ᱧᱮᱞ ᱦᱟᱛᱟᱲ ᱠᱚᱣᱟ ᱚᱱᱠᱟ ᱜᱮ ᱡᱮᱢᱚᱱ ᱟᱨᱦᱚᱸ ᱤᱧᱤᱧ ᱦᱮᱡ ᱞᱮᱱ ᱠᱷᱟᱱ ᱟᱨᱦᱚᱸ ᱤᱧᱤᱧ ᱧᱮᱞ ᱠᱚᱣᱟᱧ ᱡᱚᱛᱱᱚ ᱠᱚᱣᱟᱧ ᱩᱱᱠᱩ ᱫᱚ ᱟᱨ ᱮᱠᱞᱟ ᱠᱚ ᱛᱟᱦᱮᱸ ᱞᱮᱱᱠᱷᱟᱱ ᱛᱮᱦᱮᱧ ᱥᱮᱛᱟᱪᱚᱝ ᱛᱩᱭᱩ ᱪᱚᱝ ᱪᱤᱞᱤ ᱦᱮᱡ ᱠᱟᱛᱮ ᱩᱱᱠᱩᱭ ᱤᱫᱤ ᱠᱚᱣᱟ ᱤᱧ ᱵᱟᱝ ᱛᱟᱦᱮᱱ ᱦᱤᱞᱳᱜ ᱚᱠᱟ ᱥᱮᱫ ᱛᱮᱦᱮᱧ ᱪᱮᱫ ᱪᱚᱝ ᱜᱷᱚᱴᱟᱣᱮᱱ ᱚᱱᱛᱮᱧ ᱥᱮᱱᱮᱱ ᱚᱲᱟᱜ ᱦᱚᱲ ᱩᱱᱠᱩᱭ ᱦᱚᱨᱦᱚ ᱦᱟᱛᱟᱲ ᱠᱚᱣᱟ ᱟᱨᱮ ᱪᱟᱨᱟ ᱠᱚ ᱩᱱᱠᱩᱭ ᱮᱢᱟ ᱠᱚᱣᱟ ᱴᱟᱭᱤᱢ ᱨᱮ ᱮᱢᱟ ᱠᱚᱣᱟᱭ ᱟᱨ ᱩᱱᱠᱩᱣᱟᱜ ᱡᱚᱛᱱᱚ ᱛᱮᱦᱮᱧᱮ ᱤᱫᱤᱭᱟ ᱦᱟᱸᱜ ᱛᱮᱦᱮᱧ ᱟᱠᱚ ᱩᱱᱠᱩ ᱫᱚ ᱪᱚᱵᱵᱤᱥ ᱜᱷᱚᱱᱴᱟ ᱞᱟᱭᱤᱱ ᱨᱮ ᱛᱟᱦᱮᱱ ᱦᱚᱲ ᱠᱟᱱᱟ ᱠᱚ ᱢᱤᱫ ᱨᱟᱦᱟ ᱯᱷᱮᱱ ᱟᱹᱪᱩᱨ ᱟᱠᱟᱫ ᱛᱟᱦᱮᱱ ᱢᱟ ᱛᱚᱵᱮ ᱮᱱᱟ ᱩᱱᱠᱩ ᱫᱚᱠᱚ ᱛᱟᱦᱮᱱᱟ ᱡᱩᱫᱤ ᱛᱮᱦᱮᱧ ᱞᱟᱭᱤᱱ ᱜᱮ ᱵᱟᱹᱱᱩᱜ ᱟᱹᱱᱤᱡ ᱮᱱᱠᱷᱟᱱ ᱫᱚ ᱩᱱᱠᱩ ᱫᱚ ᱛᱟᱦᱮᱱ ᱫᱚ ᱟᱹᱰᱤ ᱢᱩᱥᱠᱤᱞ ᱜᱮᱭᱟ ᱩᱱᱠᱚ ᱫᱚ ᱡᱚᱛᱱᱚ ᱛᱮᱦᱚᱸ ᱵᱟᱢ ᱫᱟᱲᱮᱭᱟᱠᱚᱣᱟ ᱟᱨ ᱤᱭᱟᱹ ᱛᱮᱦᱚᱸ ᱵᱟᱧᱪᱟᱜ ᱦᱚᱸ ᱟᱹᱰᱤ ᱠᱚᱥᱴᱚ ᱜᱮᱭᱟ ᱚᱱᱟ ᱪᱤᱠᱟᱹᱧ ᱢᱮᱱᱮ ᱩᱱᱠᱩ ᱫᱚ ᱟᱹᱰᱤ ᱢᱟᱱᱮ ᱛᱮᱦᱮᱧ ᱤᱧ ᱵᱟᱹᱧ ᱛᱟᱦᱮᱸ ᱜᱚᱫᱚᱜ ᱨᱮᱦᱚᱸ ᱟᱨ ᱢᱤᱫ ᱦᱚᱲ ᱩᱱᱠᱩ ᱫᱚ ᱱᱟᱯᱟᱭ ᱥᱮ ᱡᱚᱛᱱᱚ ᱠᱚᱣᱟᱭ ᱟᱹᱰᱤ ᱪᱮᱦᱨᱟ ᱛᱮ ᱥᱟᱹᱨᱤ ᱛᱤᱧ ᱢᱮᱱᱛᱮ ᱟᱨ ᱩᱱᱠᱩ ᱢᱟᱱᱮ ᱛᱮᱦᱮᱧ ᱩᱱᱠᱩ ᱤᱧᱡᱮᱠᱥᱚᱱᱮ ᱮᱢᱮᱱ ᱟᱨ ᱡᱟᱦᱟᱱᱟᱜ ᱨᱚᱜᱚ ᱦᱩᱭᱩᱜᱼᱟ ᱡᱮᱢᱚᱱ ᱢᱟᱥᱚᱠ ᱫᱚ ᱯᱚᱱᱫᱨᱚ ᱫᱤᱱ ᱨᱮ ᱢᱤᱫ ᱫᱤᱱ ᱮᱢ ᱛᱮ ᱦᱩᱭᱩᱜᱼᱟ